ᱦᱮᱞᱳ ᱥᱮᱨ ᱡᱚᱦᱟᱨ ᱜᱮ ᱟᱹᱵᱤᱱᱫᱚ ᱰᱟᱵᱷᱟ ᱰᱟᱠᱛᱚᱨ ᱠᱷᱟᱱᱟ ᱨᱮᱱᱤᱡ ᱰᱟᱠᱛᱚᱨ ᱪᱮ ᱥᱮᱨ ᱚᱱᱟ ᱟᱹᱵᱤᱱᱟᱜ ᱰᱟᱠᱛᱚᱨ ᱠᱞᱮᱱᱤᱠ ᱨᱮ ᱵᱟᱠᱷᱟᱱ ᱰᱟᱠᱛᱚᱨ ᱠᱷᱟᱱᱟ ᱨᱮ ᱪᱮᱫ ᱪᱮᱫ ᱠᱚ ᱥᱩᱵᱤᱫᱷᱟ ᱢᱮᱱᱟᱜᱼᱟ ᱟᱪᱪᱷᱟ ᱟᱫᱚ ᱮᱱᱠᱷᱟᱱ ᱚᱱᱟ ᱪᱮᱫ ᱠᱚ ᱚᱱᱟ ᱠᱚᱲᱟᱢ ᱦᱟᱹᱥᱩ ᱠᱚᱨᱮᱱᱟᱜ ᱮᱹᱠᱥᱨᱮᱹ ᱦᱩᱭ ᱫᱟᱲᱮᱭᱟᱜᱼᱟ ᱥᱮ ᱵᱟᱝᱟ ᱟᱨ ᱮᱱᱠᱷᱟᱱ ᱚᱱᱟ ᱵᱞᱟᱰ ᱠᱚ ᱵᱞᱟᱰ ᱠᱚ ᱵᱞᱟᱰ ᱠᱚ ᱧᱟᱢᱚᱜᱼᱟ ᱦᱮᱸ ᱥᱮᱨ ᱟᱹᱞᱤᱧ ᱛᱟᱞᱟᱨᱮ ᱛᱟᱞᱟᱨᱮ ᱵᱚᱦᱚᱜ ᱟᱨ ᱚᱱᱟ ᱴᱷᱤᱴᱲᱟᱹᱜ ᱦᱟᱹᱥᱩᱭᱮᱫ ᱞᱤᱧᱟᱹ ᱟᱫᱚ ᱚᱱᱟ ᱠᱚ ᱪᱮᱫ ᱞᱮᱠᱟ ᱨᱟᱱ ᱢᱩᱨᱜᱟᱹᱱ ᱠᱚ ᱢᱮᱱᱟᱜ ᱟᱛᱚ ᱦᱳᱭ ᱦᱳᱭ ᱚᱱᱟ ᱢᱟ ᱠᱟᱛᱷᱟ ᱠᱟᱱᱜᱮ ᱢᱮᱱᱠᱷᱟᱱ ᱥᱮᱨ ᱟᱹᱵᱤᱱ ᱚᱠᱟ ᱛᱤᱱᱟᱹᱜ ᱠᱷᱚᱱ ᱛᱤᱱᱟᱹᱜ ᱴᱟᱹᱭᱤᱢ ᱨᱮ ᱛᱟᱹᱵᱤᱱ ᱛᱟᱦᱮᱱ ᱠᱟᱱᱟ ᱠᱞᱤᱱᱤᱠ ᱠᱷᱩᱞᱟᱹᱣ ᱛᱟᱦᱮᱱ ᱠᱟᱱᱟ ᱮᱱᱠᱷᱟᱱ ᱟᱹᱵᱤᱱᱟᱜ ᱠᱚᱱᱴᱟᱠᱴ ᱱᱚᱢᱵᱚᱨ ᱫᱚ ᱥᱟᱨ ᱱᱚᱣᱟᱜᱮ ᱟᱪᱪᱷᱟ ᱟᱪᱪᱷᱟ ᱦᱮᱸ ᱟᱪᱪᱷᱟ ᱟᱫᱚ ᱚᱱᱟ ᱞᱟᱹᱜᱤᱫ ᱛᱮ ᱟᱫᱚ ᱟᱹᱞᱤᱧ ᱪᱟᱞᱟᱜ ᱞᱤᱧ ᱢᱮᱱᱮᱫ ᱛᱟᱦᱮᱱ ᱟᱹᱰᱤ ᱫᱤᱱ ᱠᱷᱚᱱᱟᱜ ᱦᱟᱹᱥᱩ ᱛᱟᱦᱮᱸ ᱠᱟᱱᱟ ᱮᱴᱟᱜ ᱰᱟᱠᱴᱚᱨ ᱠᱷᱟᱱᱟ ᱠᱚᱨᱮᱱᱟᱜ ᱡᱚᱢ ᱵᱟᱲᱟ ᱠᱮᱫᱼᱟ ᱞᱤᱧ ᱨᱟᱱ ᱟᱫᱚ ᱵᱟᱭ ᱪᱟᱵᱟᱜ ᱠᱟᱱ ᱠᱷᱟᱱ ᱟᱫᱚ ᱚᱱᱟ ᱱᱟᱥᱮᱱᱟᱜ ᱚᱱᱟ ᱠᱚᱲᱟᱢ ᱦᱟᱹᱥᱩ ᱨᱮᱱᱟᱜ ᱮᱠᱥᱮᱨᱮ ᱧᱚᱜ ᱦᱚᱪᱚ ᱠᱟᱛᱮᱫ ᱨᱟᱱ ᱵᱤᱱ ᱯᱨᱮᱥᱠᱨᱤᱯᱥᱚᱱ ᱵᱤᱱ ᱚᱞ ᱧᱚᱜ ᱟᱹᱞᱤᱧ ᱠᱷᱟᱱ ᱟᱹᱰᱤ ᱱᱟᱯᱟᱭᱚᱜᱼᱟ ᱥᱮᱨ ᱦᱩᱱᱟᱹᱝ ᱴᱷᱤᱠ ᱜᱮᱭᱟ ᱥᱟᱨ ᱛᱚᱵᱮ ᱠᱷᱟᱱ ᱟᱫᱚ ᱥᱟᱛ ᱫᱤᱱ ᱠᱷᱚᱱᱟᱜ ᱜᱮᱵᱤᱱ ᱠᱷᱩᱞᱟᱹᱣᱮᱫᱼᱟ ᱥᱮ ᱚᱠᱟ ᱚᱠᱟ ᱫᱤᱱ ᱚᱠᱟ ᱵᱟᱨ ᱟᱪᱪᱷᱟ ᱚ ᱴᱷᱤᱠ ᱜᱮᱭᱟ ᱥᱟᱨ ᱛᱚᱵᱮ ᱢᱟ ᱫᱚᱦᱚᱭᱮᱜᱼᱟ ᱞᱤᱧ ᱦᱮᱸ ᱥᱮ